ᱟᱞᱮ ᱟᱛᱳᱨᱮ ᱢᱮᱱᱟᱜ ᱠᱚᱣᱟ ᱵᱷᱟᱹᱜᱤ ᱵᱷᱟᱹᱜᱤ ᱯᱞᱮᱭᱟᱨ ᱠᱚ ᱩᱱᱠᱩ ᱠᱷᱮᱞ ᱠᱷᱮᱞ ᱛᱮ ᱟᱹᱰᱤ ᱵᱮᱥ ᱯᱞᱮᱭᱟᱨ ᱠᱚᱠᱚ ᱵᱮᱱᱟᱣ ᱟᱠᱟᱱ ᱜᱮᱭᱟ ᱢᱮᱱᱠᱷᱟᱱ ᱟᱫᱚ ᱧᱩ ᱯᱟᱹᱣᱨᱟᱹ ᱛᱮᱜᱮ ᱠᱚ ᱤᱭᱟᱹ ᱥᱟᱭ ᱟᱠᱟᱱᱟ ᱡᱮᱢᱚᱱ ᱟᱜᱮ ᱵᱟᱠᱚ ᱵᱟᱲᱦᱟᱣ ᱫᱟᱲᱮᱭᱟᱜ ᱠᱟᱱᱟ ᱚᱱᱟ ᱠᱚ ᱟᱞᱚ ᱦᱩᱭᱩᱜ ᱢᱟ ᱚᱱᱟ ᱠᱚ ᱱᱚᱝᱠᱟ ᱟᱞᱚ ᱦᱩᱭᱩᱜ ᱢᱟ ᱚᱱᱟ ᱧᱩ ᱯᱟᱹᱣᱨᱟᱹ ᱛᱮᱜᱮ ᱩᱱᱠᱩ ᱫᱚ ᱚᱲᱟᱜ ᱨᱮ ᱫᱩᱣᱟᱹᱨ ᱵᱟᱠᱚ ᱪᱟᱞᱟᱣ ᱫᱟᱲᱮᱭᱟᱜ ᱠᱟᱱᱟ ᱟᱨ ᱢᱮᱱᱠᱷᱟᱱ ᱱᱚᱣᱟ ᱠᱚ ᱟᱞᱚ ᱦᱩᱭᱩᱜ ᱢᱟ ᱚᱱᱟ ᱜᱮ ᱟᱵᱚ ᱥᱟᱱᱛᱟᱲ ᱥᱚᱢᱟᱡᱽ ᱨᱮᱵᱚᱱ ᱠᱷᱚᱡᱚᱜᱼᱟ ᱡᱮ ᱵᱮᱥ ᱵᱮᱥ ᱵᱷᱟᱹᱜᱤ ᱯᱞᱮᱭᱟᱨ ᱡᱩᱫᱤ ᱱᱚᱰᱮ ᱟᱛᱳ ᱠᱷᱚᱱ ᱠᱚ ᱳᱰᱳᱠ ᱟᱠᱟᱱ ᱡᱮᱢᱚᱱ ᱵᱟᱝ ᱨᱮᱦᱚᱸ ᱮᱴᱟᱜ ᱟᱛᱳ ᱠᱷᱚᱱ ᱛᱚ ᱢᱮᱱᱠᱷᱟᱱ ᱟᱞᱮ ᱞᱮ ᱪᱟᱦᱟᱜ ᱠᱟᱱᱟ ᱡᱮ ᱡᱷᱚᱛᱚ ᱵᱮᱥ ᱜᱮ ᱦᱩᱭᱩᱜ ᱢᱟ ᱡᱷᱚᱛᱚ ᱦᱚᱲᱟᱜ ᱠᱟᱹᱢᱤ ᱛᱟᱠᱚ ᱵᱮᱥ ᱜᱮ ᱦᱩᱭᱩᱜ ᱢᱟ ᱡᱟᱦᱟᱸᱭ ᱠᱚᱠᱚ ᱯᱞᱮᱭᱟᱨ ᱠᱚᱠᱚ ᱵᱮᱱᱟᱣ ᱟᱠᱟᱱᱟ ᱩᱱᱠᱩ ᱠᱚ ᱟᱠᱚᱣᱟᱜ ᱠᱚ ᱴᱷᱤᱠᱟᱹᱭ ᱢᱟ ᱡᱮ ᱟᱞᱮ ᱫᱚ ᱵᱮᱥ ᱯᱞᱮᱭᱟᱨ ᱠᱟᱱᱟᱞᱮ ᱢᱮᱱᱛᱮ ᱟᱞᱮ ᱡᱷᱚᱛᱚᱱᱟᱜ ᱵᱮᱥ ᱜᱮᱞᱮ ᱠᱚᱨᱟᱣ ᱢᱟ ᱡᱷᱚᱛᱚᱱᱟᱜ ᱵᱮᱥ ᱜᱮ ᱦᱩᱭᱩᱜ ᱢᱟ ᱮᱱᱠᱷᱟᱱ ᱫᱚ ᱛᱚ ᱥᱚᱢᱟᱡᱽ ᱨᱮᱦᱚᱸ ᱵᱮᱥ ᱮᱥᱮᱨ ᱯᱟᱲᱟᱜᱼᱟ ᱡᱟᱦᱟᱸ ᱛᱤᱥᱚᱜ ᱦᱚᱲ ᱠᱚᱦᱚᱸ ᱠᱚ ᱢᱮᱱᱟ ᱡᱮ ᱦᱚᱸᱜ ᱚᱭ ᱵᱮᱥᱜᱮ ᱱᱩᱭᱦᱚᱸ ᱪᱤᱠᱟᱹᱭᱮᱜ ᱟᱭ ᱮᱱᱠᱷᱟᱱ ᱟᱵᱚ ᱦᱚᱸᱵᱚᱱ ᱪᱤᱠᱟᱹᱭᱟ ᱤᱱᱠᱟᱹ ᱚᱱᱟ ᱛᱮᱜᱮ ᱞᱮ ᱢᱮᱱᱟ ᱡᱮ ᱥᱚᱢᱟᱡᱽ ᱫᱚ ᱥᱟᱱᱛᱟᱲ ᱥᱚᱢᱟᱡᱽ ᱫᱚᱵᱚᱱ ᱵᱟᱲᱦᱟᱣ ᱠᱟᱜ ᱢᱟᱜᱮ